ᱪᱟᱥᱼᱵᱟᱥ ᱫᱚ ᱢᱟᱲᱟᱝ ᱡᱟᱵᱽ ᱜᱚᱲᱚᱢ ᱦᱟᱲᱟᱢ ᱛᱟᱠᱚ ᱠᱚ ᱛᱟᱦᱮᱸ ᱞᱮᱱ ᱜᱚᱲᱚᱢ ᱵᱩᱰᱷᱤ ᱛᱟᱠᱚ ᱠᱚ ᱛᱟᱦᱮᱸ ᱞᱮᱱ ᱩᱱᱠᱩ ᱠᱚ ᱞᱟᱹᱭᱟ ᱪᱟᱥᱼᱵᱟᱥ ᱫᱚ ᱟᱹᱰᱤ ᱥᱚᱠᱛᱚ ᱦᱩᱲᱩ ᱠᱚ ᱦᱩᱭᱩᱜ ᱛᱟᱦᱮᱸᱫ ᱟᱨ ᱵᱟᱲᱜᱮ ᱠᱚᱨᱮ ᱦᱚᱸ ᱟᱹᱰᱤ ᱥᱚᱠᱛᱚ ᱠᱚ ᱟᱲᱟᱜ ᱠᱚᱠᱚ ᱪᱟᱥ ᱵᱟᱲᱟ ᱪᱟᱥᱼᱵᱟᱥ ᱛᱟᱦᱮᱸᱫ ᱠᱚ ᱱᱮᱛᱟᱨ ᱦᱚᱸ ᱪᱟᱥ ᱫᱚᱠᱚ ᱪᱟᱥᱮᱫ ᱜᱮᱭᱟ ᱞᱮᱠᱟᱱ ᱡᱟᱣ ᱞᱮᱠᱟ ᱫᱚ ᱵᱟᱭ ᱦᱩᱭ ᱫᱟᱲᱮᱭᱟᱜ ᱠᱟᱱᱟ ᱟᱹᱰᱤ ᱜᱟᱱ ᱢᱟᱱᱮ ᱠᱟᱨᱚᱱ ᱢᱮᱱᱟᱜᱼᱟ ᱚᱱᱟ ᱨᱮᱱᱟᱜ ᱪᱤᱠᱟᱹᱛᱮ ᱢᱳᱣᱥᱚᱢ ᱦᱚᱸ ᱟᱨ ᱠᱷᱚᱛ ᱠᱚᱦᱚᱸ ᱟᱨ ᱤᱭᱩᱨᱤᱭᱟ ᱠᱚᱦᱚᱸ ᱡᱟᱦᱟᱸ ᱦᱮᱡ ᱤᱫᱤᱭᱟᱠᱟᱱᱟ ᱱᱮᱛᱟᱨ ᱠᱚᱜᱮ ᱠᱚ ᱰᱟᱞᱟᱣᱮᱜᱼᱟ ᱡᱟᱦᱟᱸᱛᱮ ᱟᱹᱰᱤ ᱜᱟᱱ ᱱᱚᱣᱟ ᱯᱨᱚᱵᱷᱟᱵᱽ ᱯᱟᱲᱟᱜ ᱠᱟᱱᱟ ᱟᱵᱚᱣᱟᱜ ᱦᱟᱥᱟ ᱠᱚᱨᱮ ᱡᱟᱦᱟᱸᱛᱮ ᱱᱮᱛᱟᱨ ᱫᱤᱱᱚᱜᱟᱜ ᱛᱮ ᱵᱮᱥ ᱛᱮ ᱚᱱᱠᱟ ᱪᱟᱥ ᱵᱟᱭ ᱪᱟᱥᱚᱜ ᱠᱟᱱᱟ ᱢᱟᱲᱟᱝ ᱫᱚ ᱵᱟᱹᱫᱽ ᱥᱩᱨ ᱠᱚᱨᱮ ᱠᱷᱚᱛ ᱢᱟᱫᱮ ᱠᱚ ᱛᱟᱦᱮᱸ ᱞᱮᱱ ᱰᱟᱹᱝᱨᱤ ᱦᱚᱸ ᱥᱚᱠᱛᱚ ᱠᱚ ᱛᱟᱦᱮᱸ ᱞᱮᱱ ᱰᱟᱹᱝᱨᱤ ᱟᱹᱥᱩᱞ ᱚᱲᱟᱜ ᱯᱤᱪᱷᱤ ᱵᱟᱨᱭᱟ ᱯᱮᱭᱟ ᱰᱟᱹᱝᱨᱤ ᱵᱤᱱ ᱧᱟᱢ ᱠᱚ ᱛᱟᱦᱮᱸᱫ ᱱᱮᱛᱟᱨ ᱦᱚᱲ ᱰᱟᱹᱝᱨᱤ ᱟᱹᱥᱩᱞ ᱵᱚᱱ ᱵᱚᱸᱫᱷ ᱤᱫᱤᱭ ᱠᱟᱜᱼᱟ ᱴᱨᱮᱠᱴᱟᱨ ᱠᱚᱛᱮ ᱵᱚᱱ ᱵᱟᱹᱫᱽ ᱠᱚᱵᱚᱱ ᱥᱤᱭᱮᱜᱼᱟ ᱚᱱᱟᱛᱮ ᱢᱟᱱᱮ ᱡᱟᱦᱟᱸ ᱚᱛ ᱨᱮᱱᱟᱜ ᱠᱚᱣᱟᱞᱤᱴᱤ ᱢᱮᱱᱟᱜᱼᱟ ᱢᱟᱱᱮ ᱠᱤᱪᱩᱣᱟᱹ ᱠᱚᱠᱚ ᱛᱟᱦᱮᱱ ᱠᱟᱱ ᱩᱱᱠᱩ ᱦᱚᱸᱠᱚ ᱜᱚᱡ ᱤᱫᱤᱜ ᱠᱟᱱᱟ ᱡᱟᱦᱟᱸᱛᱮ ᱟᱨ ᱢᱟᱱᱮ ᱦᱟᱥᱟ ᱨᱮᱱᱟᱜ ᱫᱟᱲᱮ ᱛᱟᱭ ᱟᱡᱟᱜ ᱠᱚᱢ ᱤᱫᱤᱜ ᱠᱟᱱᱛᱮ ᱢᱟᱱᱮ ᱰᱷᱮᱨ ᱩᱯᱟᱡᱽ ᱵᱟᱭ ᱳᱰᱳᱠ ᱫᱟᱲᱮᱭᱟᱜ ᱠᱟᱱᱟᱭ ᱢᱟᱲᱟᱝ ᱫᱚ ᱠᱷᱟᱹᱞᱤ ᱮᱠᱷᱮᱱ ᱰᱟᱹᱝᱨᱤ ᱠᱚᱛᱮ ᱵᱚᱱ ᱥᱤᱭᱮᱫ ᱛᱟᱦᱮᱸᱫ ᱱᱟᱦᱮᱞ ᱠᱚᱛᱮ ᱵᱚᱱ ᱥᱤᱭᱮᱫ ᱛᱟᱦᱮᱸᱫ ᱟᱨ ᱩᱱ ᱡᱚᱦᱚᱜ ᱫᱚ ᱠᱷᱚᱛ ᱞᱟᱹᱜᱤᱫ ᱫᱚ ᱮᱠᱷᱮᱱ ᱰᱟᱹᱝᱨᱤ ᱜᱩᱨᱤᱡ ᱠᱚᱵᱚᱱ ᱮᱢᱮᱫ ᱛᱟᱦᱮᱸᱫ ᱛᱚ ᱩᱱᱡᱚᱦᱚᱜ ᱫᱚ ᱟᱹᱰᱤ ᱥᱚᱠᱛᱚ ᱜᱮ ᱦᱩᱲᱩ ᱠᱚ ᱦᱩᱭᱩᱜ ᱠᱟᱱ ᱛᱟᱦᱮᱸᱫ ᱱᱮᱛᱟᱨ ᱵᱤᱱ ᱧᱮᱞ ᱠᱷᱟᱱ ᱫᱚ ᱚᱱᱠᱟ ᱦᱩᱰᱤᱧ ᱦᱩᱰᱤᱧ ᱫᱷᱟᱨᱟ ᱦᱩᱲᱩᱜ ᱠᱟᱱᱟ ᱟᱫᱚ ᱥᱚᱨᱠᱟᱨᱤ ᱦᱩᱲᱩ ᱟᱫᱷᱟᱱ ᱫᱚᱠᱚ ᱢᱮᱱᱟ ᱱᱚᱣᱟ ᱵᱟᱹᱨᱥᱤᱧ ᱢᱟ ᱥᱚᱨᱠᱟᱨᱤ ᱦᱩᱲᱩ ᱦᱩᱭ ᱫᱚ ᱦᱩᱭᱩᱜ ᱠᱟᱱᱟ ᱵᱟᱨᱭᱟ ᱢᱟᱹᱦᱱᱟᱹ ᱨᱮᱜᱮ ᱦᱩᱭ ᱜᱚᱫᱚᱜ ᱠᱟᱱᱟ ᱢᱟᱲᱟᱝ ᱞᱮᱠᱟ ᱥᱮ ᱫᱮ ᱦᱟᱢᱟᱞ ᱦᱩᱲᱩ ᱠᱟᱱᱟ ᱢᱮᱱᱛᱮ ᱫᱚ ᱯᱮ ᱢᱟᱹᱦᱱᱟᱹ ᱜᱟᱱ ᱥᱮ ᱪᱟᱨ ᱢᱟᱹᱦᱱᱟᱹ ᱜᱟᱱ ᱵᱟᱹᱫᱽ ᱨᱮᱜᱮ ᱛᱟᱦᱮᱱ ᱠᱟᱱᱟ ᱚᱱᱠᱟ ᱠᱟᱛᱷᱟ ᱱᱮᱛᱟᱨ ᱵᱟᱭ ᱦᱩᱭᱩᱜ ᱠᱟᱱᱟ ᱟᱨ ᱫᱟᱜ ᱢᱤᱫ ᱴᱤᱡ ᱟᱹᱰᱤ ᱢᱟᱨᱟᱝ ᱠᱟᱨᱚᱱ ᱠᱟᱱᱟ ᱫᱟᱜ ᱱᱮᱛᱟᱨ ᱚᱱᱠᱟ ᱰᱷᱮᱨ ᱵᱟᱭ ᱫᱟᱜᱮᱜ ᱟᱭ ᱫᱟᱜ ᱨᱮᱦᱚᱸ ᱫᱟᱜᱮᱫ ᱠᱷᱟᱱ ᱫᱚ ᱥᱚᱢᱚᱭ ᱨᱮ ᱵᱟᱭ ᱫᱟᱜᱮᱜ ᱟᱭ ᱡᱟᱦᱟᱸᱛᱮ ᱢᱟᱱᱮ ᱟᱵᱚ ᱪᱟᱹᱥᱤ ᱦᱚᱲ ᱠᱚ ᱠᱚᱥᱴᱚ ᱜᱚᱫᱚᱜ ᱠᱟᱱᱟ ᱠᱚ ᱱᱚᱜᱼᱚᱭ ᱱᱤᱭᱟᱹ ᱜᱮ ᱵᱚᱫᱚᱞ ᱫᱚᱧ ᱧᱮᱞ ᱧᱟᱢᱮᱜᱼᱟ ᱢᱟᱲᱟᱝ ᱫᱚ ᱢᱟᱲᱟᱝ ᱨᱮᱱ ᱦᱟᱲᱟᱢ ᱫᱚ ᱟᱠᱚ ᱡᱟᱦᱟᱸᱭ ᱠᱚᱠᱚ ᱜᱩᱨᱤᱡ ᱠᱚᱛᱮ ᱠᱚᱠᱚ ᱠᱷᱚᱛᱮᱫ ᱛᱟᱦᱮᱸᱫ ᱩᱱᱠᱩ ᱡᱚ ᱩᱱᱠᱩ ᱚᱱᱟ ᱠᱚᱠᱚ ᱡᱚᱢ ᱵᱟᱲᱟ ᱟᱠᱟᱫ ᱛᱟᱦᱮᱸᱫ ᱛᱚ ᱩᱱ ᱡᱚᱦᱚᱜᱟᱜ ᱤᱭᱟᱹ ᱪᱟᱣᱞᱮ ᱠᱚᱵᱮᱱ ᱩᱱᱠᱚ ᱡᱚᱢ ᱦᱚᱲ ᱠᱚ ᱢᱮᱱᱟᱜ ᱠᱚᱣᱟ ᱩᱱᱠᱩ ᱥᱚᱭ ᱥᱟᱞ ᱫᱷᱟᱹᱵᱤᱡ ᱠᱚᱠᱚ ᱥᱮᱴᱮᱨᱮᱜᱼᱟ ᱱᱮᱛᱟᱨ ᱠᱷᱚᱛ ᱢᱟᱫᱮ ᱢᱟᱱᱮ ᱤᱭᱩᱨᱤᱭᱟ ᱠᱚᱠᱚ ᱰᱟᱞᱟᱣ ᱛᱮ ᱢᱟᱱᱮ ᱚᱱᱟ ᱫᱤᱥᱚᱢ ᱥᱮᱫᱟᱜ ᱦᱩᱲᱩ ᱪᱟᱣᱞᱮ ᱠᱚᱵᱮᱱ ᱡᱚᱢ ᱨᱮᱦᱚᱸ ᱵᱮᱥ ᱵᱮᱥᱟᱜ ᱵᱮᱱ ᱡᱚᱢ ᱨᱮᱦᱚᱸ ᱢᱮᱱᱠᱷᱟᱱ ᱫᱚ ᱢᱟᱲᱟᱝ ᱞᱮᱠᱟᱱᱟᱜ ᱠᱳᱣᱟᱞᱤᱴᱤ ᱫᱚ ᱵᱟᱹᱪᱩᱜ ᱟᱹᱱᱤᱡ ᱱᱚᱜᱼᱚᱭ ᱱᱤᱭᱟᱹ ᱜᱮ ᱵᱚᱫᱚᱞ ᱫᱚ ᱱᱟᱜ